ᱡᱩᱫᱤ ᱥᱤᱢ ᱠᱚᱠᱚ ᱨᱩᱣᱟᱹᱜ ᱠᱷᱟᱡ ᱟᱨ ᱢᱮᱨᱚᱢ ᱠᱚᱠᱚ ᱨᱩᱣᱟᱹᱜ ᱠᱷᱟᱡ ᱥᱮ ᱵᱟᱝ ᱰᱟᱝᱨᱤ ᱠᱚᱠᱚ ᱨᱩᱣᱟᱹᱜ ᱠᱷᱟᱡ ᱟᱞᱮ ᱢᱟ ᱚᱸᱰᱮ ᱚᱲᱟᱜ ᱨᱮᱢᱟ ᱛᱚ ᱥᱤᱢ ᱰᱟᱝᱨᱤ ᱨᱮ ᱰᱟᱝᱨᱟ ᱞᱟᱹᱜᱤᱫ ᱫᱚ ᱰᱟᱠᱛᱚᱨ ᱠᱚᱫᱚ ᱵᱟᱹᱱᱩᱜ ᱠᱚᱣᱟ ᱢᱮᱱᱠᱷᱟᱱ ᱰᱟᱠᱛᱚᱨ ᱞᱮ ᱦᱚᱦᱚᱣᱟᱭᱟ ᱦᱚᱦᱚᱣᱟᱭᱟᱞᱮ ᱡᱩᱫᱤ ᱴᱤᱠᱟᱹ ᱞᱮ ᱮᱢᱟ ᱠᱚᱣᱟ ᱵᱷᱮᱠᱥᱤᱱ ᱞᱮ ᱮᱢᱟᱣᱟᱠᱚᱣᱟ ᱡᱩᱫᱤ ᱯᱨᱚᱛᱷᱚᱢ ᱮᱦᱚᱵ ᱨᱮᱫᱚ ᱨᱟᱱ ᱞᱮ ᱡᱚᱢ ᱦᱚᱪᱚ ᱠᱚᱣᱟ ᱨᱟᱱ ᱟᱜᱩ ᱠᱟᱛᱮᱫ ᱦᱚᱸᱥᱯᱤᱴᱟᱞ ᱠᱷᱚᱡ ᱟᱹᱜᱩ ᱠᱟᱛᱮᱫ ᱮᱦᱚᱵ ᱨᱮᱫᱚ ᱨᱟᱱ ᱞᱮ ᱡᱚᱢ ᱦᱚᱪᱚ ᱠᱚᱣᱟ ᱨᱟᱱ ᱡᱚᱢ ᱦᱚᱪᱚ ᱠᱟᱛᱮᱫ ᱡᱚᱠᱷᱚᱱ ᱵᱟᱠᱚ ᱵᱟᱧᱪᱟᱜ ᱠᱟᱱᱟ ᱵᱟᱠᱚ ᱢᱚᱡᱚᱜ ᱠᱟᱱᱟ ᱛᱚᱠᱷᱚᱱ ᱫᱚ ᱟᱞᱮ ᱫᱚ ᱦᱚᱸᱥᱯᱤᱴᱟᱞ ᱞᱮ ᱤᱫᱤ ᱠᱚᱣᱟ ᱦᱚᱸᱥᱯᱤᱴᱟᱞ ᱨᱮ ᱤᱫᱤ ᱠᱟᱛᱮᱫ ᱯᱷᱨᱤ ᱛᱮ ᱵᱷᱮᱠᱥᱤᱱ ᱞᱮ ᱠᱚᱭᱟᱠᱚᱣᱟ ᱯᱷᱨᱤ ᱛᱮ ᱵᱷᱮᱠᱥᱤᱱ ᱠᱚᱭ ᱠᱟᱛᱮᱫ ᱡᱩᱫᱤ ᱟᱵᱟᱨ ᱵᱟᱠᱚ ᱢᱚᱡᱚᱜ ᱠᱟᱱᱟ ᱛᱟᱦᱞᱮ ᱫᱚ ᱞᱟᱹᱴᱩ ᱦᱚᱸᱥᱯᱟᱛᱟᱞ ᱞᱮ ᱤᱫᱤ ᱠᱚᱣᱟ ᱞᱟᱹᱴᱩ ᱦᱚᱸᱥᱯᱤᱴᱟᱞ ᱨᱮ ᱤᱫᱤ ᱠᱟᱛᱮᱫ ᱚᱸᱰᱮ ᱨᱟᱱ ᱞᱮ ᱠᱤᱨᱤᱧᱟᱠᱚᱣᱟ ᱥᱮ ᱵᱟᱝ ᱯᱟᱴᱤ ᱦᱚᱪᱚ ᱠᱚᱣᱟᱞᱮ ᱯᱟᱹᱴᱤ ᱦᱚᱪᱚ ᱠᱟᱛᱮᱫ ᱩᱝᱠᱩ ᱠᱚ ᱢᱚᱡᱚᱜ ᱠᱟᱱᱟ ᱥᱮ ᱵᱮᱥᱚᱜ ᱠᱟᱱᱟ ᱡᱩᱫᱤ ᱵᱟᱨ ᱵᱟᱨ ᱢᱚᱡᱚᱜ ᱠᱷᱟᱡ ᱠᱚ ᱢᱚᱡᱽ ᱱᱟᱠᱚ ᱢᱚᱡᱽ ᱠᱟᱛᱮᱫ ᱟᱨᱚᱸ ᱵᱷᱤᱴᱟᱢᱤᱱ ᱞᱮ ᱡᱚᱢ ᱦᱚᱪᱚ ᱠᱚᱣᱟ ᱵᱷᱤᱴᱟᱢᱤᱱ ᱡᱚᱢ ᱠᱟᱛᱮᱫ ᱥᱚᱨᱤᱨ ᱥᱟᱥᱛᱷᱚ ᱞᱮ ᱵᱟᱲᱦᱟᱣ ᱛᱟᱠᱚᱣᱟ ᱢᱮᱱᱠᱷᱟᱱ ᱥᱤᱢ ᱤᱭᱟᱹ ᱢᱮᱨᱚᱢᱟᱜ ᱠᱚ ᱢᱮᱨᱚᱢ ᱦᱚᱸ ᱰᱟᱠᱴᱚᱨ ᱴᱷᱮᱱ ᱞᱮ ᱤᱫᱤ ᱠᱚᱣᱟ ᱟᱨ ᱰᱟᱝᱨᱤ ᱦᱚᱸᱞᱮ ᱤᱫᱤ ᱠᱚᱣᱟ ᱢᱮᱨᱚᱢ ᱰᱟᱝᱨᱤ ᱟᱨ ᱤᱭᱟᱹ ᱮᱱᱛᱮᱫ ᱥᱩᱠᱨᱤ ᱫᱚ ᱚᱲᱟᱜ ᱨᱮᱜᱮ ᱰᱟᱠᱴᱚᱨ ᱞᱮ ᱦᱚᱦᱚᱣᱟᱭᱟ ᱥᱩᱠᱨᱤ ᱫᱚ ᱛᱚ ᱵᱟᱠᱚ ᱤᱫᱤᱜᱼᱟ ᱟᱨ ᱥᱤᱢ ᱦᱚᱸ ᱵᱟᱠᱚ ᱤᱫᱤᱜᱼᱟ ᱥᱤᱢ ᱫᱚ ᱵᱷᱮᱠᱥᱤᱱ ᱟᱨ ᱯᱨᱚᱫᱷᱟᱱ ᱯᱚᱧᱪᱟᱭᱮᱛ ᱡᱮ ᱩᱱᱠᱩ ᱞᱟᱹᱭ ᱠᱟᱛᱮᱫ ᱡᱮ ᱵᱷᱮᱠᱥᱤᱱ ᱠᱚ ᱮᱢᱚᱜ ᱠᱟᱱᱟ ᱯᱨᱚᱫᱷᱟᱱ ᱯᱚᱧᱪᱟᱭᱮᱛ ᱨᱮ ᱵᱷᱮᱠᱥᱤᱱ ᱢᱟ ᱵᱟᱠᱚ ᱮᱢᱚᱜᱼᱟ ᱛᱚᱵᱮ ᱟᱛᱩ ᱛᱮ ᱵᱷᱮᱠᱥᱤᱱ ᱵᱟᱞᱟ ᱠᱚ ᱦᱟᱡᱩᱜᱼᱟ ᱠᱷᱚᱵᱚᱨᱟᱠᱚ ᱠᱷᱟᱡ ᱩᱝᱠᱩ ᱠᱚ ᱦᱮᱡ ᱠᱟᱛᱮᱫ ᱵᱷᱮᱠᱥᱤᱱ ᱠᱚ ᱮᱢᱟᱣᱟᱠᱚᱣᱟ ᱥᱤᱢ ᱟᱨ ᱤᱭᱟᱹ ᱥᱩᱠᱨᱤ ᱟᱨ ᱢᱮᱨᱚᱢ ᱟᱨ ᱰᱟᱝᱨᱟ ᱫᱚ ᱦᱚᱸᱥᱯᱤᱴᱟᱞ ᱞᱮ ᱤᱫᱤ ᱠᱚᱣᱟ ᱦᱚᱸᱥᱯᱤᱴᱟᱞ ᱠᱷᱚᱡ ᱨᱟᱱ ᱞᱮ ᱟᱹᱜᱩ ᱠᱚᱣᱟ ᱵᱷᱮᱠᱥᱤᱱ ᱞᱮ ᱯᱟᱴᱤ ᱦᱚᱪᱚ ᱠᱚᱣᱟ ᱯᱟᱹᱴᱤ ᱦᱚᱪᱚ ᱠᱚᱣᱟ ᱟᱨ ᱨᱟᱱ ᱞᱮ ᱟᱜᱩᱭᱟ ᱟᱨ ᱢᱮᱨᱚᱢ ᱤᱭᱟᱹ ᱢᱮᱨᱚᱢ ᱟᱨ ᱰᱟᱝᱨᱟ ᱟᱨ ᱥᱤᱢ ᱟᱨ ᱥᱩᱠᱨᱤ ᱫᱚ ᱰᱟᱠᱛᱟᱨ ᱞᱮ ᱦᱚᱦᱚᱣᱟᱭᱟ ᱚᱲᱟᱜ ᱨᱮ ᱟᱨ ᱚᱲᱟᱜ ᱨᱮ ᱦᱚᱦᱚ ᱠᱟᱛᱮᱫ ᱩᱱᱤ ᱫᱚ ᱚᱲᱟᱜ ᱨᱮᱜᱮ ᱨᱟᱱᱮ ᱮᱢᱟᱣᱟᱠᱚᱣᱟ ᱟᱨᱮᱭ ᱯᱟᱴᱤ ᱠᱚᱣᱟ ᱯᱟᱴᱤ ᱠᱟᱛᱮᱫ ᱠᱤᱪᱷᱩ ᱫᱤᱱ ᱦᱩᱭ ᱠᱟᱛᱮᱫ ᱵᱷᱤᱴᱟᱢᱤᱱ ᱡᱚᱢ ᱠᱟᱛᱮᱫ ᱩᱝᱠᱩᱣᱟᱜ ᱥᱚᱨᱤᱨ ᱥᱟᱥᱛᱷᱚ ᱞᱮ ᱵᱟᱲᱦᱟᱣᱟ ᱯᱟᱭᱥᱟ ᱦᱩᱭᱩᱜ ᱞᱟᱹᱜᱤᱫ